ᱟᱵᱚᱣᱟᱜ ᱟᱵᱚᱣᱟᱜ ᱞᱟᱠᱪᱟᱨ ᱵᱟᱯᱞᱟ ᱨᱮᱱᱟᱜ ᱟᱹᱱᱼᱟᱹᱨᱤ ᱫᱚ ᱮᱦᱚᱵ ᱠᱟᱱᱟ ᱵᱟᱨᱭᱟ ᱜᱷᱟᱨᱚᱸᱡᱽ ᱢᱤᱫ ᱴᱷᱮᱱ ᱡᱚᱲᱟᱣ ᱞᱟᱹᱜᱤᱫ ᱢᱤᱫᱴᱮᱱ ᱨᱟᱭᱵᱟᱨᱤᱡ ᱛᱟᱦᱮᱱᱟᱭ ᱩᱱᱤ ᱨᱟᱭᱵᱟᱨ ᱛᱟᱞᱟ ᱛᱮᱜᱮ ᱵᱟᱨᱭᱟ ᱚᱲᱟᱜ ᱫᱚᱭ ᱡᱚᱲᱟᱣᱟᱭ ᱪᱮᱫᱟᱜ ᱥᱮ ᱛᱟᱞᱟ ᱨᱮᱱ ᱦᱚᱲ ᱫᱚ ᱵᱟᱭ ᱦᱟᱱᱛᱮ ᱱᱟᱛᱮ ᱞᱮᱠᱷᱟᱱ ᱵᱟᱯᱞᱟ ᱚᱲᱟᱜ ᱫᱚ ᱵᱟᱨᱭᱟ ᱚᱲᱟᱜ ᱫᱚ ᱵᱟᱝ ᱡᱩᱲᱟᱹᱜᱼᱟ ᱵᱟᱨᱭᱟ ᱚᱲᱟᱜ ᱮᱭ ᱡᱩᱲᱟᱹᱣ ᱞᱮᱠᱷᱟᱱ ᱩᱱᱤ ᱫᱚ ᱦᱟᱸᱰᱮ ᱦᱚᱸ ᱠᱟᱛᱷᱟᱭ ᱤᱫᱤᱭᱟ ᱟᱨ ᱱᱚᱸᱰᱮ ᱦᱚᱸ ᱠᱟᱛᱷᱟᱭ ᱟᱹᱜᱩᱭᱟ ᱠᱟᱛᱷᱟᱭ ᱤᱫᱤ ᱟᱹᱜᱩ ᱠᱟᱛᱮᱫ ᱜᱮ ᱱᱮᱥ ᱥᱟᱨᱼᱥᱟᱹᱜᱩᱱ ᱛᱟᱞᱟᱛᱮ ᱨᱟᱸᱡᱚᱱᱼᱵᱟᱸᱡᱚᱱᱟᱛᱮᱫ ᱥᱟᱸᱜᱮ ᱵᱟᱹᱰᱨᱭᱟᱹᱛ ᱠᱚᱦᱚᱸ ᱠᱚ ᱪᱟᱞᱟᱜᱼᱟ ᱵᱟᱯᱞᱟ ᱠᱚ ᱦᱩᱭ ᱠᱟᱛᱮᱫ ᱨᱟᱭᱵᱟᱨ ᱛᱟᱞᱟᱛᱮᱜᱮ ᱟᱵᱚᱣᱟᱜ ᱡᱷᱚᱛᱚ ᱠᱤᱪᱷᱩ ᱟᱵᱚᱣᱟᱜ ᱫᱮᱱᱟ ᱯᱟᱣᱱᱟ ᱠᱚᱦᱚᱸ ᱮᱯᱮᱢ ᱪᱟᱯᱟᱞᱟ ᱟᱨ ᱨᱟᱭᱵᱟᱨ ᱤᱭᱟᱹ ᱛᱮᱜᱮ ᱡᱷᱚᱛᱚ ᱠᱤᱪᱷᱩᱣᱟᱜ ᱦᱩᱭᱩᱜᱼᱟ ᱯᱟᱹᱦᱤᱞ ᱫᱚ ᱛᱟᱦᱮᱸᱠᱟᱱᱟ ᱨᱟᱭᱵᱟᱨᱟᱛᱮᱫ ᱵᱟᱯᱞᱟ ᱛᱚ ᱱᱮᱛᱟᱨ ᱫᱚ ᱦᱚᱸᱜᱼᱚᱭ ᱠᱷᱚᱨᱪᱟ ᱠᱚᱠᱚ ᱦᱤᱥᱟᱹᱵᱽᱫᱟ ᱥᱮ ᱪᱮᱫ ᱱᱮᱛᱟᱨ ᱫᱚ ᱩᱱᱟᱹᱜ ᱨᱟᱭᱵᱟᱨ ᱠᱚ ᱟᱛᱮ ᱵᱟᱯᱞᱟ ᱫᱚ ᱪᱟᱵᱟᱜ ᱠᱟᱱᱟ ᱟᱨ ᱥᱟᱸᱜᱮ ᱵᱟᱹᱨᱭᱟᱹᱛ ᱠᱚᱦᱚᱸ ᱚᱱᱠᱟᱛᱮ ᱪᱟᱞᱟᱜ ᱫᱚ ᱵᱟᱠᱚ ᱧᱟᱢ ᱠᱟᱱᱟ ᱱᱮᱛᱟᱨ ᱫᱚ ᱦᱚᱸᱜᱼᱚᱭ ᱤᱭᱟᱹ ᱠᱚ ᱵᱤᱥᱤᱨᱵᱷᱟᱜᱽ ᱟᱠᱚ ᱟᱠᱚ ᱛᱮᱜᱮ ᱠᱚ ᱟᱹᱜᱩ ᱡᱚᱝ ᱠᱟᱱᱟ ᱠᱚᱸᱰᱮᱞ ᱧᱟᱯᱟᱢᱚᱜ ᱠᱟᱱᱟ ᱠᱚ ᱠᱷᱚᱨᱚᱪ ᱠᱷᱚᱨᱪᱟ ᱦᱚᱸᱠᱚ ᱠᱚᱢᱫᱟ ᱜᱟᱹᱰᱤ ᱜᱷᱚᱲᱟ ᱠᱚᱦᱚᱸᱠᱚ ᱦᱤᱥᱟᱹᱵᱽᱫᱟ ᱚᱱᱟᱛᱮ ᱱᱮᱛᱟᱨ ᱫᱚ ᱵᱤᱥᱤ ᱟᱠᱚ ᱟᱠᱚ ᱛᱮᱜᱮᱠᱚ ᱟᱹᱜᱩᱭᱮᱫ ᱠᱚᱛᱮ ᱠᱚᱸᱰᱮᱞ ᱧᱟᱯᱟᱢ ᱵᱟᱯᱞᱟ ᱜᱮᱵᱚᱱ ᱧᱮᱞᱧᱟᱢᱮᱫᱟ ᱟᱨ ᱱᱚᱝᱠᱟ ᱤᱭᱟᱹ ᱫᱚ ᱵᱟᱝ ᱧᱮᱞᱚᱜ ᱠᱟᱱᱟ ᱩᱱᱟᱹᱜ ᱠᱤᱪᱷᱩ ᱫᱚ ᱛᱚᱵᱮ ᱠᱷᱚᱨᱪᱟ ᱫᱚ ᱞᱟᱜᱟᱣ ᱫᱚ ᱞᱟᱜᱟᱜ ᱠᱟᱱᱟ ᱵᱩᱡᱷᱟᱹᱣ ᱟᱨᱠᱤ ᱠᱟᱹᱴᱤᱡ ᱵᱷᱟᱲᱟ ᱠᱚᱫᱚ ᱠᱚᱢᱚᱜ ᱠᱟᱱ ᱜᱮᱭᱟ ᱚᱱᱟᱛᱮ ᱟᱠᱚ ᱟᱠᱚ ᱛᱮᱜᱮ ᱱᱮᱛᱟᱨ ᱫᱚ ᱵᱤᱥᱤ ᱵᱟᱯᱞᱟ ᱫᱚᱝ ᱠᱚᱫᱚ ᱮᱱᱮᱡ ᱫᱚ ᱦᱩᱭᱩᱜ ᱠᱟᱱᱟ ᱠᱤᱱᱛᱩ ᱵᱟᱹᱨᱭᱟᱹᱛ ᱠᱚᱫᱚ ᱪᱟᱞᱟᱜ ᱫᱚ ᱵᱟᱠᱚ ᱧᱟᱢᱮᱫᱟ